ᱦᱩᱸ ᱵᱟᱜᱟᱱ ᱮᱛᱚᱦᱚᱵ ᱞᱟᱹᱜᱤᱫ ᱤᱧ ᱟᱹᱰᱤ ᱜᱮ ᱩᱫᱽᱫᱳᱜᱽ ᱞᱮᱫ ᱜᱮᱭᱟ ᱢᱮᱱᱠᱷᱟᱱ ᱛᱤᱦᱤᱧ ᱠᱷᱚᱱ ᱛᱤᱱᱼᱪᱟᱹᱨ ᱵᱚᱪᱷᱚᱨ ᱟᱜᱮ ᱡᱟᱦᱟᱸ ᱫᱚ ᱫᱩ ᱦᱟᱡᱟᱨ ᱟᱴᱷᱨᱚ ᱠᱷᱚᱱ ᱩᱱᱤᱥ ᱠᱩᱲᱤ ᱮᱠᱩᱥ ᱵᱟᱭᱤᱥ ᱛᱮᱭᱤᱥ ᱤᱱᱟᱹᱜ ᱫᱷᱟᱹᱵᱤᱡ ᱡᱟ ᱤᱧ ᱵᱟᱜᱟᱱ ᱠᱚᱨᱟᱣ ᱠᱟᱛᱮᱫ ᱡᱟ ᱩᱫᱷᱟᱹᱨ ᱠᱟᱱ ᱚᱱᱟ ᱨᱮᱱᱟᱜ ᱠᱤᱪᱷᱩ ᱱᱚᱣᱟᱧ ᱞᱟᱹᱭ ᱫᱟ ᱫᱩ ᱦᱟᱡᱟᱨ ᱟᱴᱷᱨᱚ ᱠᱷᱚᱱ ᱤᱧ ᱵᱟᱜᱟᱱᱤᱧ ᱠᱚᱨᱟᱣ ᱠᱟᱜᱼᱟ ᱫᱩ ᱦᱟᱡᱟᱨ ᱩᱱᱤᱥ ᱯᱟᱨᱚᱢᱮᱱᱟ ᱠᱩᱲᱤ ᱵᱚᱞᱚᱭᱱᱟ ᱛᱚᱠᱷᱚᱱ ᱞᱚᱠᱰᱟᱣᱩᱱ ᱦᱮᱡᱱᱟ ᱟᱵᱚ ᱵᱷᱟᱨᱚᱛ ᱵᱚᱨᱥᱚ ᱨᱮ ᱠᱳᱨᱳᱱᱟ ᱵᱷᱟᱭᱨᱟᱥ ᱦᱮᱡᱱᱟ ᱛᱚᱠᱷᱚᱱ ᱟᱵᱩ ᱱᱤᱭᱟᱹ ᱵᱷᱟᱨᱚᱛ ᱵᱚᱨᱥᱚ ᱨᱮ ᱵᱷᱟᱨᱚᱛ ᱥᱚᱨᱠᱟᱨᱮ ᱮᱦᱚᱵ ᱠᱮᱫᱟ ᱞᱚᱠᱰᱟᱣᱩᱱ ᱛᱚᱠᱷᱚᱱ ᱚᱠᱟ ᱛᱮᱦᱚᱸ ᱟᱵᱚ ᱟᱛᱳ ᱚᱲᱟᱜ ᱠᱷᱚᱱ ᱚᱠᱟ ᱛᱮᱦᱚᱸ ᱵᱟᱢ ᱪᱟᱞᱟᱣ ᱫᱷᱟᱪᱟᱜᱼᱟ ᱛᱚᱠᱷᱚᱱ ᱜᱮ ᱤᱧ ᱚᱱᱟ ᱵᱟᱜᱟᱱ ᱛᱟᱦᱮᱠᱟᱱ ᱛᱤᱧ ᱚᱱᱟ ᱵᱟᱜᱟᱱ ᱠᱷᱚᱱ ᱜᱤᱧ ᱟᱨ ᱩᱛᱩ ᱛᱮᱭᱟᱜ ᱠᱚ ᱦᱟᱹᱴᱭᱟᱹ ᱠᱚᱦᱚᱸ ᱵᱟᱢ ᱪᱟᱞᱟᱣ ᱫᱷᱟᱪᱟᱜᱼᱟ ᱚᱠᱟ ᱠᱷᱚᱱᱮᱢ ᱟᱹᱜᱩᱭᱟ ᱛᱚᱠᱷᱚᱱ ᱤᱧ ᱵᱟᱜᱟᱱ ᱨᱮᱜᱮ ᱮᱛᱚ ᱩᱫᱷᱟᱹᱨ ᱠᱤᱫᱤᱧᱟ ᱚᱱᱟ ᱵᱟᱜᱟᱱ ᱠᱷᱚᱱ ᱜᱮ ᱤᱧ ᱟᱭᱢᱟ ᱠᱤᱪᱷᱩᱧ ᱠᱚᱨᱟᱣ ᱠᱮᱫᱟ ᱢᱟᱨᱠᱮᱹᱴ ᱵᱟᱝ ᱪᱟᱞᱟᱜ ᱦᱩᱭᱩᱜ ᱛᱤᱧᱟᱹ ᱚᱲᱟᱜ ᱨᱮᱜᱮ ᱡᱚᱛᱚ ᱚᱱᱟ ᱵᱟᱜᱟᱱ ᱡᱟᱦᱟᱸ ᱨᱚᱦᱚᱭ ᱞᱮᱫ ᱚᱱᱟ ᱠᱚ ᱵᱟᱜᱟᱱ ᱠᱷᱚᱱ ᱜᱤᱧ ᱧᱟᱢᱟ ᱵᱟᱜᱟᱱ ᱠᱷᱚᱱ ᱜᱮ ᱡᱚᱢᱼᱧᱩ ᱦᱩᱭᱩᱜ ᱛᱤᱧᱟᱹ ᱚᱸᱰᱮ ᱠᱷᱚᱱ ᱜᱤᱧ ᱠᱮᱱᱟᱼᱵᱮᱪᱟᱭᱟ ᱟᱛᱳ ᱠᱚᱨᱮ ᱢᱟᱨᱠᱮᱹᱴ ᱛᱮ ᱵᱟᱠᱚ ᱤᱫᱤ ᱚᱪᱚᱣᱟᱜᱼᱟ ᱟᱨ ᱚᱱᱟ ᱵᱟᱜᱟᱱ ᱴᱟᱠᱟ ᱛᱮᱜᱮ ᱤᱧ ᱢᱤᱫᱴᱮᱱ ᱫᱚᱠᱟᱱᱤᱧ ᱵᱤᱨᱤᱫ ᱠᱮᱫᱟ ᱟᱹᱞᱤᱧ ᱵᱟᱱᱟᱨ ᱵᱚᱭᱦᱟ ᱚᱱᱟ ᱵᱟᱜᱟᱱ ᱨᱮᱞᱤᱧ ᱠᱷᱟᱴᱟᱣᱚᱜᱼᱟ ᱟᱨ ᱢᱤᱫᱴᱮᱱ ᱫᱚᱠᱟᱱᱞᱤᱧ ᱵᱤᱨᱤᱫ ᱠᱮᱫᱟ ᱚᱱᱟ ᱫᱚᱠᱟᱱ ᱵᱤᱨᱤᱫ ᱠᱟᱛᱮᱫ ᱟᱹᱰᱤ ᱜᱮᱞᱤᱧ ᱰᱮᱵᱷᱞᱚᱯᱱᱟ ᱟᱨ ᱞᱟᱦᱟ ᱥᱮᱫ ᱜᱮᱞᱤᱧ ᱪᱟᱞᱟᱣᱱᱟ ᱚᱱᱟ ᱵᱟᱜᱟᱱ ᱠᱟᱛᱮᱫ ᱜᱮ ᱟᱹᱞᱤᱧᱟᱜ ᱠᱷᱚᱨᱪᱟ ᱴᱟᱠᱟ ᱯᱚᱭᱥᱟ ᱡᱚᱛᱚᱣᱟᱜ ᱦᱩᱭᱮᱱ ᱛᱟᱹᱞᱤᱧᱟ ᱫᱚᱠᱟᱱᱞᱤᱧ ᱵᱤᱨᱤᱫ ᱠᱮᱫᱟ ᱵᱟᱱᱟᱨ ᱵᱚᱭᱦᱟ ᱛᱮᱜᱮ ᱩᱫᱽᱫᱳᱜᱽ ᱠᱟᱛᱮᱫ ᱱᱚᱣᱟ ᱵᱟᱜᱟᱱ ᱨᱮᱞᱤᱧ ᱠᱟᱹᱢᱤᱭᱟᱞᱤᱧ ᱡᱚᱢᱼᱧᱩ ᱚᱲᱟᱜ ᱨᱮᱱᱟᱜ ᱥᱚᱢᱚᱥᱥᱟ ᱡᱷᱚᱛᱚ ᱴᱟᱠᱟ ᱯᱚᱭᱥᱟ ᱨᱮᱱᱟᱜ ᱞᱮᱱᱫᱮᱱ ᱡᱚᱛᱚ ᱜᱮᱞᱤᱧ ᱢᱮᱱᱴᱮᱱ ᱫᱷᱟᱪᱟᱜ ᱠᱟᱱ ᱛᱟᱦᱮᱱᱚᱜᱼᱟ ᱵᱟᱜᱟᱱ ᱫᱚ ᱮᱢᱚᱱ ᱡᱤᱱᱤᱥ ᱦᱩᱭᱩᱜ ᱠᱟᱱᱟ ᱵᱟᱜᱟᱱ ᱛᱟᱦᱮᱱ ᱠᱷᱟᱱ ᱴᱟᱠᱟ ᱯᱚᱭᱥᱟ ᱚᱲᱟᱜ ᱨᱮ ᱦᱩᱭᱩᱜᱼᱟ ᱫᱤᱭᱮ ᱚᱱᱟᱠᱚ ᱵᱟᱜᱟᱱ ᱠᱚ ᱡᱮᱢᱚᱱ ᱵᱟᱜᱟᱱ ᱫᱚ ᱦᱩᱲᱩ ᱪᱟᱥ ᱡᱚᱸᱰᱨᱟ ᱪᱟᱥ ᱟᱨᱦᱚᱸ ᱟᱭᱢᱟ ᱜᱚᱴᱮᱡ ᱪᱟᱥ ᱢᱮᱱᱟᱜᱼᱟ ᱛᱩᱲᱤ ᱚᱱᱟ ᱠᱚ ᱥᱩᱱᱩᱢ ᱦᱩᱭᱩᱜ ᱠᱟᱱᱟ ᱚᱱᱟ ᱠᱚᱫᱚ ᱵᱚᱪᱷᱚᱨ ᱨᱮᱜᱮ ᱞᱮ ᱠᱚᱨᱟᱣᱟ ᱯᱨᱟᱭ ᱠᱤᱱᱛᱩ ᱠᱳᱱᱳ ᱥᱚᱵᱽᱡᱤ ᱠᱷᱮᱛᱤ ᱵᱟᱜᱟᱱ ᱠᱚᱫᱚ ᱚᱱᱟ ᱠᱚᱫᱚ ᱟᱹᱰᱤ ᱜᱮ ᱡᱟᱹᱨᱩᱲ ᱜᱮᱭᱟ ᱚᱱᱟ ᱠᱚ ᱛᱟᱦᱮᱱ ᱠᱷᱟᱱ ᱫᱚ ᱡᱚᱛᱚ ᱦᱚᱲ ᱜᱮ ᱡᱚᱛᱚ ᱦᱚᱲᱟᱜ ᱥᱩᱵᱤᱛᱟ ᱦᱩᱭᱩᱜᱼᱟ ᱫᱤᱱᱟᱹᱢ ᱦᱤᱞᱟᱹᱜ ᱫᱚ ᱚᱦᱚᱜᱮᱢ ᱠᱤᱨᱤᱧ ᱫᱷᱮᱡ ᱠᱮᱭᱟ ᱚᱱᱟᱛᱮ ᱵᱟᱜᱟᱱ ᱫᱚ ᱟᱹᱰᱤ ᱢᱩᱞᱞᱚᱵᱟᱱ ᱡᱤᱱᱤᱥ ᱠᱟᱱᱟ ᱟᱨ ᱵᱟᱜᱟᱱ ᱫᱚ ᱚᱱᱟ ᱛᱮᱜᱮᱞᱤᱧ ᱪᱮᱥᱴᱟ ᱞᱮᱫᱟ ᱵᱟᱜᱟᱱ ᱞᱟᱹᱜᱤᱫ ᱛᱚ ᱚᱱᱟᱛᱮ ᱵᱟᱜᱟᱱ ᱨᱮᱫᱚ ᱟᱹᱰᱤ ᱩᱫᱽᱫᱳᱜᱽ ᱞᱤᱧ ᱦᱟᱛᱟᱣ ᱞᱮᱫᱟ